ᱠᱤᱪᱷᱩ ᱥᱟᱫᱷᱟᱨᱚᱱ ᱥᱮᱨᱣᱟ ᱡᱚᱢᱟᱜ ᱵᱤᱨᱵᱷᱩᱢ ᱨᱮᱭᱟᱜ ᱫᱚ ᱦᱩᱭᱩᱜ ᱠᱟᱱᱟ ᱯᱤᱴᱷᱟᱹ ᱞᱟᱫᱽ ᱞᱮᱴᱚ ᱮᱢᱟᱱ ᱛᱟᱭᱟᱜ ᱟᱨ ᱱᱚᱶᱟ ᱠᱚ ᱡᱚᱢᱟᱜ ᱫᱚ ᱱᱚᱛᱮ ᱫᱚ ᱯᱟᱛᱟ ᱯᱟᱛᱟ ᱪᱷᱟᱛᱟ ᱛᱮᱢᱚᱱ ᱵᱟᱝ ᱦᱩᱭᱩᱜᱼᱟ ᱚᱱᱟ ᱛᱮ ᱚᱲᱟᱜ ᱨᱮ ᱜᱷᱟᱸᱨᱤᱧᱡᱽ ᱨᱮᱜᱮ ᱵᱮᱱᱟᱣ ᱠᱟᱛᱮᱫ ᱡᱚᱢ ᱦᱩᱭᱩᱜᱼᱟ ᱟᱨ ᱱᱚᱶᱟ ᱠᱚ ᱨᱮᱫᱚ ᱢᱟᱨᱤᱪ ᱵᱩᱞᱩᱝ ᱥᱟᱥᱟᱝ ᱦᱚᱞᱚᱝ ᱯᱤᱴᱷᱟᱹ ᱮᱢᱟᱱ ᱛᱮᱭᱟᱜ ᱠᱚ ᱞᱟᱜᱟᱜᱼᱟ ᱮᱵᱚᱝ ᱚᱱᱟ ᱛᱮᱜᱮ ᱦᱩᱭᱩᱜᱼᱟ